ᱱᱚᱣᱟ ᱯᱤᱨᱛᱷᱤᱵᱤ ᱨᱮ ᱡᱮᱢᱚᱱ ᱥᱤᱧ ᱪᱟᱸᱫᱚ ᱟᱞᱦᱟ ᱛᱮ ᱧᱤᱫᱟᱹ ᱪᱟᱫᱚᱭ ᱟᱞᱦᱟᱜ ᱠᱟᱱᱟ ᱮᱵᱚᱝ ᱟᱵᱚ ᱟᱞᱦᱟ ᱵᱚᱱ ᱧᱟᱢᱮᱫᱟ ᱴᱷᱤᱠ ᱚᱱᱠᱟ ᱜᱮ ᱮᱴᱟᱜ ᱮᱸᱜᱮᱞ ᱨᱮ ᱡᱮᱢᱚᱱ ᱢᱚᱝᱜᱚᱞ ᱜᱚᱨᱦᱚ ᱠᱚ ᱪᱟᱞᱟᱣ ᱟᱠᱟᱱᱟ ᱵᱳᱜᱽᱜᱟᱱᱤᱠ ᱚᱸᱰᱮ ᱚᱸᱰᱮ ᱯᱚᱨᱤᱠᱷᱟ ᱱᱤᱨᱤᱠᱷᱟ ᱠᱚ ᱪᱟᱞᱟᱣ ᱮᱫᱟ ᱱᱟᱦᱟᱜ ᱟᱨᱦᱚᱸ ᱪᱟᱸᱫᱽ ᱨᱮᱠᱚ ᱪᱟᱞᱟᱣ ᱟᱠᱟᱱᱟ ᱚᱸᱰᱮ ᱦᱚᱸ ᱯᱚᱨᱤᱠᱷᱟ ᱱᱤᱨᱤᱠᱷᱟ ᱪᱟᱞᱟᱜ ᱠᱟᱱᱟ ᱚᱸᱰᱮ ᱜᱮ ᱵᱩᱡᱩᱜᱚᱜᱼᱟ ᱡᱮ ᱡᱤᱣᱤ ᱚᱸᱰᱮ ᱢᱮᱱᱟᱜ ᱟᱱ ᱥᱮ ᱵᱟᱝ ᱵᱳᱭᱜᱟᱱᱤᱠ ᱯᱚᱨᱤᱠᱷᱟ ᱠᱟᱛᱮᱫ ᱧᱮᱞ ᱟᱠᱚ ᱟᱨ ᱫᱷᱟᱹᱨᱛᱤ ᱨᱮᱱ ᱢᱟᱹᱱᱢᱤ ᱚᱸᱰᱮ ᱪᱟᱞᱟᱣ ᱠᱟᱛᱮᱫ ᱡᱩᱫᱤ ᱵᱟᱠᱚ ᱛᱟᱦᱮᱸ ᱫᱟᱲᱮᱭᱟᱜᱼᱟ ᱥᱮ ᱠᱚ ᱵᱟᱝᱠᱚ ᱛᱟᱦᱮᱸ ᱫᱟᱲᱮ ᱞᱮᱠᱷᱟᱱ ᱚᱸᱰᱮ ᱫᱚ ᱪᱤᱠᱟᱹᱛᱮᱢ ᱡᱮ ᱚᱸᱰᱮ ᱫᱚ ᱡᱤᱣᱤ ᱛᱟᱦᱮᱸ ᱫᱟᱲᱮᱭᱟᱜᱼᱟ